ᱥᱟᱸᱜᱷᱟᱨᱤᱭᱟᱹ ᱠᱚᱫᱚ ᱠᱤᱪᱷᱩ ᱱᱟᱣᱟ ᱱᱟᱣᱟ ᱡᱟᱭᱜᱟ ᱧᱮᱞ ᱞᱟᱹᱠᱛᱤ ᱠᱟᱱᱟ ᱛᱟᱠᱚ ᱟᱨ ᱠᱚ ᱧᱮᱞ ᱟᱹᱜᱩ ᱟᱠᱟᱫᱼᱟ ᱛᱚᱵᱮ ᱱᱚᱣᱟ ᱴᱚᱴᱷᱟ ᱨᱮᱦᱚᱸ ᱚᱱᱠᱟᱱ ᱡᱟᱭᱜᱟ ᱢᱮᱱᱟᱜᱼᱟ ᱡᱟᱦᱟᱸ ᱡᱮ ᱥᱟᱸᱜᱷᱟᱨᱤᱭᱟᱹ ᱠᱚ ᱧᱮᱞ ᱞᱟᱹᱜᱤᱫ ᱡᱟᱜᱭᱟ ᱡᱟᱦᱟᱸ ᱠᱚ ᱢᱮᱛᱟᱜ ᱠᱟᱱᱟ ᱚᱥᱩᱨ ᱜᱷᱟᱹᱴᱤ ᱚᱥᱩᱨ ᱜᱷᱟᱹᱴᱤ ᱚᱱᱠᱟᱱ ᱡᱟᱭᱜᱟ ᱠᱟᱱᱟ ᱚᱸᱰᱮ ᱡᱟᱦᱟᱸ ᱡᱚᱞᱚ ᱯᱨᱚᱯᱟᱛ ᱞᱮᱠᱟ ᱦᱩᱭᱩᱜ ᱠᱟᱱᱟ ᱪᱮᱛᱟᱱ ᱠᱷᱚᱱ ᱫᱟᱜ ᱧᱩᱨᱦᱩᱜ ᱠᱟᱱᱟ ᱚᱱᱠᱟᱱ ᱡᱟᱭᱜᱟ ᱦᱚᱸ ᱠᱟᱱᱟ ᱚᱸᱰᱮ ᱫᱚ ᱥᱟᱸᱜᱷᱟᱨᱤᱭᱟᱹ ᱠᱚ ᱟᱹᱰᱤ ᱫᱚᱲ ᱟᱹᱰᱤ ᱡᱳᱨ ᱠᱚ ᱦᱤᱡᱩᱜᱼᱟ ᱡᱟᱹᱥᱛᱤᱠᱟᱭᱛᱮ ᱚᱸᱰᱮ ᱫᱚ ᱚᱱᱟ ᱡᱟᱱᱩᱣᱟᱨᱤ ᱯᱷᱟᱥᱴ ᱡᱟᱱᱩᱣᱟᱨᱤ ᱰᱤᱥᱮᱢᱵᱚᱨ ᱯᱚᱸᱪᱤᱥ ᱚᱱᱛᱮ ᱫᱷᱟᱨᱟ ᱚᱸᱰᱮ ᱫᱚ ᱡᱟᱹᱥᱛᱤ ᱠᱚ ᱦᱤᱡᱩᱜᱼᱟ ᱚᱱᱟ ᱫᱚ ᱯᱟᱲᱟᱣᱮᱱᱟ ᱡᱟᱭᱜᱟ ᱫᱚ ᱜᱩᱨᱩ ᱢᱟᱹᱭᱤᱠ ᱥᱤᱬᱤᱠ ᱨᱮᱭᱟᱜ ᱚᱱᱛᱮ ᱠᱚᱸᱪᱟ ᱥᱮᱫ ᱚᱱᱛᱮ ᱫᱷᱟᱨᱟ ᱨᱮ ᱢᱮᱱᱟᱜᱼᱟ ᱱᱚᱣᱟ ᱨᱟᱭᱨᱚᱝᱯᱩᱨ ᱮᱨᱤᱭᱟ ᱠᱟᱱ ᱜᱮᱭᱟ ᱚᱱᱠᱟᱱ ᱡᱟᱭᱜᱟ ᱦᱚᱸ ᱠᱟᱱᱟ ᱟᱨ ᱚᱱᱟ ᱥᱟᱶᱛᱮ ᱟᱨᱦᱚᱸ ᱵᱚᱱ ᱢᱮᱱᱟ ᱱᱚᱰᱮ ᱯᱟᱸᱠᱲᱟ ᱯᱟᱸᱠᱲᱟ ᱵᱩᱨᱩ ᱚᱸᱰᱮ ᱦᱚᱸ ᱟᱹᱰᱤ ᱫᱚᱲ ᱚᱱᱠᱟᱱ ᱧᱮᱞ ᱞᱮᱠᱟᱱ ᱡᱟᱭᱜᱟ ᱠᱟᱱᱟ ᱚᱸᱰᱮ ᱫᱚ ᱟᱵᱚ ᱠᱷᱮᱨᱚᱣᱟᱞ ᱦᱚᱲ ᱠᱚ ᱡᱟᱦᱟᱸ ᱪᱮ ᱵᱚᱸᱜᱟ ᱵᱩᱨᱩ ᱠᱟᱛᱮᱫ ᱟᱹᱰᱤ ᱜᱟᱱ ᱡᱤᱱᱤᱥ ᱠᱚ ᱧᱟᱢ ᱠᱟᱣᱱᱟ ᱧᱟᱢ ᱟᱠᱟᱫᱼᱟ ᱪᱟᱹᱠᱨᱤ ᱱᱚᱠᱨᱤ ᱦᱚᱲ ᱦᱚᱸ ᱚᱸᱰᱮ ᱵᱚᱸᱜᱟ ᱵᱩᱨᱩ ᱠᱟᱛᱮᱫ ᱟᱠᱚᱣᱟᱜ ᱞᱟᱡ ᱟᱹᱥᱩᱞ ᱞᱟᱹᱜᱤᱫ ᱥᱩᱫᱟᱹᱭ ᱫᱤᱱ ᱞᱟᱹᱜᱤᱫ ᱡᱟᱭᱜᱟ ᱠᱚ ᱧᱟᱢ ᱟᱠᱟᱫᱼᱟ ᱡᱤᱵᱚᱱ ᱵᱷᱳᱨ ᱞᱟᱹᱜᱤᱫ ᱚᱱᱠᱟᱱ ᱦᱚᱸ ᱡᱟᱭᱜᱟ ᱢᱮᱱᱟᱜᱼᱟ ᱚᱱᱠᱟᱱ ᱡᱟᱭᱜᱟ ᱠᱟᱱᱟ ᱦᱩᱴᱩᱵ ᱠᱷᱚᱱ ᱜᱷᱚᱸᱜᱚᱨ ᱚᱸᱰᱮ ᱵᱚᱸᱜᱟᱼᱵᱩᱨᱩ ᱦᱩᱭᱩᱜᱼᱟ ᱚᱸᱰᱮᱢ ᱢᱟᱹᱱᱥᱤᱠ ᱞᱮᱠᱷᱟᱱ ᱚᱸᱰᱮ ᱠᱷᱚᱱ ᱢᱤᱫᱴᱤᱡ ᱟᱢᱟᱜ ᱟᱥᱟ ᱯᱩᱨᱚᱱᱚᱜᱼᱟ ᱚᱱᱠᱟᱱ ᱡᱟᱭᱜᱟ ᱠᱟᱱᱟ ᱚᱸᱰᱮ ᱦᱚᱸ ᱥᱟᱸᱜᱷᱟᱨᱤᱭᱟᱹ ᱠᱚ ᱞᱟᱹᱜᱤᱫ ᱫᱚ ᱟᱹᱰᱤ ᱢᱟᱨᱟᱝ ᱧᱮᱞ ᱞᱮᱠᱟᱱ ᱡᱟᱭᱜᱟ ᱠᱟᱱᱟ ᱚᱱᱠᱟᱛᱮ ᱟᱨᱦᱚᱸ ᱢᱮᱱᱟᱜ ᱜᱮᱭᱟ ᱚᱱᱠᱟᱱ ᱡᱟᱭᱜᱟ ᱠᱚ ᱱᱚᱰᱮ ᱠᱚ ᱢᱮᱛᱟᱜ ᱠᱟᱱ ᱨᱚᱰᱚᱜ ᱵᱩᱨᱩ ᱱᱚᱣᱟ ᱦᱚᱸ ᱢᱤᱫᱴᱟᱝ ᱥᱟᱸᱜᱷᱟᱨᱤᱟᱹ ᱠᱚ ᱞᱮᱠᱟᱱᱟᱜ ᱧᱮᱞ ᱡᱟᱭᱜᱟ ᱠᱟᱱ ᱜᱮᱭᱟ ᱚᱸᱰᱮ ᱧᱮᱞ ᱞᱮᱠᱷᱟᱱ ᱦᱟᱦᱟᱲᱟᱜ ᱜᱮ ᱵᱩᱡᱷᱟᱹᱜᱼᱟ